ᱤᱧ ᱡᱟᱦᱟᱸ ᱴᱤ ᱥᱟᱨᱴᱤᱧ ᱦᱟᱛᱟᱣ ᱞᱮᱫᱟ ᱚᱱᱟ ᱫᱚ ᱟᱹᱰᱤ ᱫᱟᱢ ᱜᱮᱭᱟ ᱢᱮᱱᱠᱷᱟᱱ ᱚᱱᱟ ᱨᱮᱱᱟᱜ ᱜᱩᱱ ᱫᱚ ᱩᱱᱟᱹᱜ ᱵᱟᱝ ᱵᱷᱟᱹᱜᱤᱭᱟ ᱪᱮᱫᱟᱜ ᱥᱮ ᱚᱱᱟ ᱴᱤ ᱥᱟᱨᱴ ᱨᱮᱱᱟᱜ ᱨᱚᱝ ᱪᱚᱴᱟᱜᱚᱜ ᱠᱟᱱᱟ ᱦᱟᱸ ᱚᱱᱟ ᱠᱷᱟᱹᱛᱤᱨ ᱛᱮ ᱚᱱᱟ ᱡᱟᱦᱟᱸ ᱦᱤᱥᱟᱹᱵᱽ ᱛᱮ ᱫᱟᱢ ᱦᱟᱛᱟᱣ ᱦᱩᱭᱞᱮᱱᱟ ᱚᱱᱠᱟ ᱫᱚ ᱵᱟᱝ ᱵᱷᱟᱹᱜᱤᱭᱟ ᱟᱨ ᱚᱱᱟ ᱨᱮᱱᱟᱜ ᱛᱟᱭᱱᱚᱢ ᱫᱷᱟᱨᱮ ᱦᱚᱸ ᱚᱲᱮᱡ ᱜᱮᱭᱟ ᱚᱱᱠᱟ ᱞᱮᱠᱟ ᱦᱟᱸ ᱚᱱᱟ ᱦᱚᱸ ᱴᱤ ᱥᱟᱨᱴ ᱫᱚ ᱵᱟᱝ ᱵᱷᱟᱹᱜᱤᱭᱟ